ᱦᱮᱞᱳ ᱤᱧ ᱨᱟᱺᱪᱤ ᱯᱟᱥᱯᱳᱨᱴ ᱮᱠᱥᱪᱮᱧᱡᱽ ᱚᱯᱷᱤᱥ ᱤᱧ ᱯᱷᱳᱱ ᱟᱠᱟᱫᱼᱟ ᱤᱧ ᱵᱟᱨᱦᱮ ᱫᱤᱥᱚᱢ ᱪᱷᱩᱴᱤ ᱠᱟᱴᱟᱣ ᱤᱧ ᱪᱟᱞᱟᱜ ᱞᱟᱹᱜᱤᱫ ᱟᱞᱮ ᱚᱲᱟᱜ ᱦᱚᱲ ᱥᱟᱞᱟᱜ ᱟᱫᱚ ᱚᱱᱟ ᱠᱚ ᱞᱟᱹᱜᱤᱫ ᱯᱟᱥᱯᱳᱨᱴ ᱵᱮᱱᱟᱣ ᱨᱮᱭᱟᱜ ᱢᱮᱱᱟᱜᱼᱟ ᱟᱫᱚ ᱪᱮᱫ ᱪᱮᱫ ᱠᱚ ᱞᱟᱜᱟᱜᱼᱟ ᱪᱮᱫ ᱪᱮᱫ ᱠᱚ ᱰᱚᱠᱚᱢᱮᱱ ᱪᱮᱫ ᱪᱮᱫ ᱠᱟᱜᱚᱡᱽ ᱯᱚᱛᱚᱨ ᱠᱚ ᱟᱨ ᱛᱤᱱᱟᱹᱜ ᱜᱟᱱ ᱠᱟᱹᱣᱰᱤ ᱠᱚ ᱟᱨ ᱛᱤᱱᱟᱹᱜ ᱫᱤᱱ ᱞᱟᱜᱟᱜᱼᱟ ᱛᱤᱱᱟᱹᱜ ᱢᱟᱹᱦᱱᱟᱹ ᱱᱤᱛᱚᱜ ᱢᱟ ᱦᱟᱸᱜ ᱱᱚᱵᱚᱢᱵᱟᱨ ᱪᱟᱞᱟᱜ ᱠᱟᱱᱟ ᱱᱚᱵᱚᱢᱵᱟᱨ ᱰᱤᱥᱮᱢᱵᱚᱨ ᱦᱮᱸ ᱯᱮ ᱢᱟᱹᱦᱱᱟᱹ ᱜᱟᱱ ᱞᱟᱜᱟᱜᱼᱟ ᱦᱮᱸ ᱡᱟᱱᱩᱣᱟᱨᱤ ᱠᱚᱛᱮ ᱦᱩᱭᱩᱜᱼᱢᱟ

ᱤᱧ ᱟᱨ ᱟᱞᱮ ᱚᱲᱟᱜ ᱦᱚᱲ ᱯᱩᱱ ᱦᱚᱲ ᱜᱟᱱ ᱢᱚᱬᱮ ᱦᱚᱲ ᱞᱮ ᱪᱟᱞᱟᱜᱼᱟ

ᱟᱫᱚ ᱡᱟᱱᱩᱣᱟᱨᱤ ᱨᱮᱫᱚ ᱦᱩᱭᱩᱜᱼᱢᱟ ᱡᱮᱢᱚᱱ ᱟᱪᱪᱷᱟ ᱴᱷᱤᱠ ᱜᱮᱭᱟ ᱚᱱᱟ ᱠᱚᱜᱮᱧ ᱢᱮᱱᱮᱜᱼᱟ ᱱᱚᱣᱟ ᱠᱚ ᱴᱷᱟᱹᱣᱠᱟᱹ ᱦᱟᱞᱮ ᱯᱮ ᱢᱮᱱᱛᱮ ᱟᱪᱪᱷᱟ ᱴᱷᱤᱠ